ᱡᱤᱣᱤᱫ ᱡᱤᱭᱟᱹᱞᱤ ᱟᱹᱥᱩᱞ ᱞᱟᱹᱜᱤᱫ ᱫᱚ ᱤᱧ ᱫᱚ ᱟᱹᱰᱤ ᱜᱮ ᱪᱮᱥᱴᱟ ᱛᱟᱦᱮᱸ ᱠᱟᱱ ᱛᱤᱧᱟᱹ ᱢᱟᱲᱟᱝ ᱫᱚ ᱪᱤᱞᱤ ᱦᱚᱸ ᱵᱟᱠᱚ ᱛᱟᱦᱮᱸᱠᱟᱱ ᱛᱤᱧᱟᱹ ᱚᱱᱟᱛᱮ ᱯᱩᱸᱡᱤ ᱠᱚᱫ ᱠᱚᱣᱟᱹᱧ ᱢᱤᱫᱴᱤᱡ ᱢᱮᱨᱚᱢ ᱠᱤᱨᱤᱧ ᱠᱮᱫᱮᱭᱟ ᱩᱱᱤ ᱢᱮᱨᱚᱢ ᱴᱷᱮᱱ ᱠᱷᱚᱱ ᱟᱹᱰᱤᱼᱟᱹᱰᱤ ᱠᱚ ᱵᱟᱹᱰᱮᱱᱟ ᱢᱮᱨᱚᱢ ᱴᱷᱮᱱ ᱠᱷᱚᱱ ᱵᱟᱹᱰ ᱠᱟᱛᱮ ᱥᱩᱠᱨᱤᱧ ᱠᱤᱨᱤᱧ ᱠᱮᱫᱮᱭᱟ ᱥᱩᱠᱨᱤ ᱦᱚᱸ ᱟᱹᱰᱤ ᱠᱚ ᱵᱟᱹᱰᱮᱱᱟ ᱩᱱᱠᱩᱧ ᱟᱹᱠᱷᱨᱤᱧ ᱠᱮᱫ ᱠᱚᱣᱟ ᱚᱸᱰᱮ ᱠᱷᱚᱱ ᱥᱤᱢ ᱜᱮᱰᱮ ᱦᱚᱸᱧ ᱯᱩᱸᱡᱤ ᱠᱮᱫ ᱠᱚᱣᱟ ᱥᱤᱢ ᱜᱮᱰᱮ ᱴᱷᱮᱱ ᱠᱷᱚᱱ ᱵᱤᱞᱤ ᱦᱚᱸᱧ ᱟᱹᱠᱷᱨᱤᱧᱟ ᱯᱟᱨᱟᱵᱽᱼᱯᱟᱞᱤ ᱚᱲᱟᱜ ᱨᱮᱦᱚᱸ ᱡᱚᱢ ᱜᱟᱱᱚᱜᱼᱟ ᱟᱨ ᱦᱟᱴ ᱠᱚ ᱵᱤᱞᱤ ᱦᱚᱸ ᱟᱹᱠᱷᱨᱤᱧᱤᱧ ᱤᱫᱤᱭᱟ ᱮᱸᱰᱮ ᱠᱷᱚᱱ ᱯᱩᱭᱥᱟᱹᱼᱴᱟᱠᱟ ᱫᱚ ᱨᱚᱡᱽᱜᱟᱨ ᱦᱩᱭᱩᱜᱼᱟ ᱤᱱᱟᱹ ᱛᱮᱜᱮ ᱤᱧᱟᱹᱜ ᱠᱷᱚᱨᱪᱟ ᱫᱩᱧ ᱪᱟᱞᱟᱣ ᱛᱟᱦᱮᱸᱫ ᱤᱱᱟᱹᱛᱮ ᱚᱸᱰᱮ ᱠᱷᱚᱱ ᱯᱩᱸᱡᱤᱧ ᱵᱟᱰᱷᱟᱣ ᱤᱫᱤ ᱠᱮᱜᱼᱟ ᱵᱟᱹᱰ ᱤᱫᱤᱭᱮᱱᱟ ᱠᱚ ᱚᱱᱟ ᱠᱷᱚᱱ ᱜᱟᱹᱭᱤᱧ ᱠᱤᱨᱤᱧ ᱠᱮᱫᱮᱭᱟ ᱜᱟᱹᱭ ᱠᱤᱨᱤᱧ ᱠᱟᱛᱮ ᱚᱸᱰᱮ ᱠᱷᱚᱡ ᱛᱚᱣᱟ ᱦᱚᱸ ᱟᱹᱠᱷᱨᱤᱧ ᱜᱟᱱᱚᱜᱼᱟ ᱟᱹᱠᱷᱨᱤᱧ ᱠᱮᱜᱼᱟᱹᱧ ᱚᱸᱰᱮ ᱠᱷᱚᱱ ᱦᱚᱸ ᱠᱤᱪᱷᱩ ᱯᱩᱭᱥᱟᱹ ᱦᱮᱡᱽ ᱮᱱᱟ ᱠᱤᱪᱷᱩ ᱠᱤᱪᱷᱩ ᱛᱮ ᱯᱩᱸᱡᱤ ᱦᱚᱸ ᱰᱷᱮᱨ ᱤᱫᱤᱭᱮᱱᱟ ᱯᱩᱸᱡᱤ ᱰᱷᱮᱨᱮᱱ ᱠᱷᱟᱱ ᱤᱧ ᱦᱚᱸ ᱟᱹᱰᱤ ᱠᱩᱥᱤᱧ ᱵᱩᱡᱷᱟᱹᱣ ᱠᱮᱜᱼᱟ ᱱᱚᱜᱼᱚᱸᱭ ᱛᱮ ᱠᱟᱹᱡᱼᱠᱟᱹᱡ ᱛᱮ ᱪᱮᱥᱴᱟ ᱞᱟᱜᱟᱣ ᱠᱟᱜ ᱠᱷᱟᱱ ᱦᱩᱰᱤᱧᱼᱦᱩᱰᱤᱧ ᱠᱷᱚᱱ ᱜᱮ ᱢᱟᱨᱟᱝ ᱚᱜᱼᱟ ᱢᱟᱱᱮ ᱜᱚᱲᱚ ᱛᱟᱦᱮᱱ ᱠᱷᱟᱱ ᱫᱚ ᱢᱟ ᱟᱨ ᱚᱸᱰᱮ ᱠᱷᱚᱱ ᱜᱮ ᱚᱲᱟᱜ ᱫᱩᱣᱟᱹᱨ ᱡᱟᱦᱟᱸ ᱥᱩᱨᱭᱟᱹᱣ ᱨᱟᱹᱯᱩᱫ ᱥᱩᱨᱭᱟᱹᱣ ᱞᱟᱹᱜᱤᱫ ᱠᱷᱚᱨᱪᱟ ᱦᱚᱸ ᱚᱰᱚᱠᱮᱱᱟ ᱨᱩᱣᱟᱹᱜᱼᱦᱟᱹᱥᱩᱜ ᱠᱷᱚᱨᱪᱟ ᱦᱚᱸ ᱤᱱᱟᱹ ᱠᱷᱚᱱ ᱜᱮ ᱯᱩᱸᱡᱤᱼᱯᱟᱴᱟ ᱮᱸᱰᱮ ᱠᱷᱚᱱ ᱛᱤᱧ ᱡᱮᱛᱮᱭᱟᱜ ᱦᱩᱭᱩᱜᱼᱟ